ᱵᱤᱨᱼᱵᱩᱨᱩ ᱩᱡᱟᱹᱲ ᱞᱮᱱᱠᱷᱟᱱ ᱚᱠᱟ ᱞᱮᱠᱟᱛᱮ ᱟᱵᱚ ᱞᱟᱭᱚᱝ ᱥᱮᱫ ᱦᱚᱭ ᱦᱤᱸᱥᱤᱫ ᱡᱚᱛᱚ ᱩᱡᱟᱹᱲᱚᱜᱼᱟ ᱚᱱᱟ ᱵᱟᱨᱮᱛᱮ ᱢᱤᱫᱴᱟᱝ ᱵᱤᱨᱼᱵᱩᱨᱩ ᱛᱟᱦᱮᱸ ᱞᱮᱱᱠᱷᱟᱱ ᱟᱵᱚᱣᱟᱜ ᱫᱤᱥᱚᱢ ᱟᱹᱛᱩ ᱫᱤᱥᱚᱢ ᱯᱚᱨᱤᱵᱮᱥ ᱱᱤᱨᱢᱚᱞ ᱥᱟᱯᱷᱟ ᱛᱟᱦᱮᱱᱟ ᱟᱨ ᱵᱤᱨᱼᱵᱩᱨᱩ ᱠᱚᱵᱚᱱ ᱢᱟᱜ ᱯᱷᱟᱫᱟ ᱞᱮᱠᱷᱟᱱ ᱚᱱᱟᱦᱚᱸ ᱡᱚᱛᱚ ᱫᱟᱜ ᱡᱟᱹᱯᱩᱫ ᱵᱟᱝ ᱦᱤᱡᱩᱜᱼᱟ ᱚᱱᱟᱛᱮ ᱥᱟᱭᱮᱱᱴᱤᱥᱴ ᱠᱚᱠᱚ ᱢᱮᱱ ᱟᱠᱟᱫᱼᱟ ᱟᱨ ᱠᱚ ᱚᱞ ᱟᱠᱟᱫᱼᱟ ᱢᱮᱱ ᱮᱜᱼᱟ ᱠᱚ ᱵᱤᱨᱼᱵᱩᱨᱩ ᱫᱚ ᱟᱞᱚᱯᱮ ᱢᱟᱜ ᱯᱷᱟᱫᱟᱭᱟ ᱫᱟᱠᱟ ᱩᱛᱩ ᱪᱚᱸᱫᱟ ᱵᱟᱠᱷᱨᱟ ᱥᱟᱦᱟᱱ ᱫᱚ ᱟᱞᱚᱯᱮ ᱢᱟᱜᱟ ᱫᱟᱨᱮ ᱫᱚ ᱟᱞᱚᱯᱮ ᱢᱟᱜᱟ ᱱᱮᱛᱟᱨ ᱫᱚ ᱵᱷᱟᱨᱚᱛ ᱥᱚᱨᱠᱟᱨ ᱜᱮᱥ ᱮ ᱮᱢᱟᱵᱚᱱ ᱠᱟᱱᱟ ᱜᱮᱥ ᱛᱮᱜᱮ ᱫᱟᱠᱟ ᱩᱛᱩ ᱫᱚ ᱪᱚᱸᱫᱟᱭ ᱯᱮ ᱟᱨ ᱵᱟᱝᱠᱷᱟᱱ ᱫᱟᱨᱮ ᱩᱡᱟᱹᱲ ᱞᱮᱱᱠᱷᱟᱱ ᱟᱵᱚᱣᱟᱜ ᱢᱟᱹᱱᱢᱤ ᱦᱚᱯᱚᱱ ᱪᱮᱛᱟᱱ ᱨᱮ ᱟᱹᱰᱤᱜᱟᱱ ᱤᱯᱷᱮᱠᱴ ᱦᱤᱡᱩᱜᱼᱟ ᱨᱳᱜᱽ ᱟᱡᱟᱨ ᱵᱤᱢᱟᱨ ᱡᱟᱹᱥᱛᱤᱜᱼᱟ ᱥᱮᱫᱟᱭ ᱦᱟᱯᱲᱟᱢ ᱠᱚᱫᱚ ᱵᱤᱨ ᱵᱩᱨᱩ ᱨᱮᱱᱟᱝ ᱨᱮᱦᱮᱫ ᱥᱮᱸᱫᱮᱛ ᱤᱫᱤ ᱠᱟᱛᱮᱫ ᱨᱟᱱ ᱢᱩᱨᱜᱟᱹᱱ ᱠᱚ ᱵᱮᱱᱟᱣᱮᱫ ᱛᱟᱦᱮᱱ ᱚᱱᱟ ᱨᱟᱱ ᱢᱩᱨᱜᱟᱹᱱ ᱛᱮᱜᱮ ᱥᱟᱱᱟᱢ ᱢᱟᱹᱱᱢᱤ ᱦᱚᱯᱚᱱ ᱵᱚᱱ ᱵᱮᱥᱚᱜ ᱠᱟᱱ ᱛᱟᱦᱮᱸᱫ ᱛᱚᱵᱮ ᱱᱤᱛᱳᱜ ᱧᱮᱞᱚᱜᱚᱜ ᱠᱟᱱᱟ ᱚᱱᱟ ᱵᱤᱨᱼᱵᱩᱨᱩ ᱢᱟᱜ ᱯᱷᱟᱫᱟᱜ ᱠᱟᱱᱟ ᱴᱷᱤᱠ ᱥᱚᱢᱚᱭ ᱨᱮ ᱫᱟᱜ ᱡᱟᱹᱯᱩᱫ ᱵᱟᱝ ᱦᱤᱡᱩᱜ ᱠᱟᱱᱟ ᱢᱟᱹᱱᱢᱤ ᱦᱚᱯᱚᱱ ᱟᱣᱟ ᱴᱟᱯᱟᱜ ᱠᱟᱱᱟ ᱠᱚ ᱪᱟᱹᱥᱤ ᱡᱚᱛᱚ ᱢᱩᱨᱩᱰᱤᱜ ᱠᱟᱱᱟ ᱪᱟᱥ ᱥᱚᱢᱚᱭ ᱨᱮ ᱫᱟᱜ ᱵᱟᱝ ᱦᱤᱡᱩᱜ ᱠᱟᱱᱟ ᱮᱴᱟᱜ ᱥᱚᱢᱚᱭ ᱨᱮᱜᱮ ᱵᱚᱱᱱᱟ ᱵᱟᱨᱛᱟᱜ ᱠᱟᱱᱟ ᱢᱮᱱᱠᱷᱟᱱ ᱥᱚᱢᱚᱭ ᱡᱟᱹᱱᱤ ᱨᱮ ᱵᱚᱱᱱᱟ ᱡᱟᱛᱛᱨᱟ ᱵᱚᱱᱱᱟ ᱦᱤᱡᱩᱜ ᱨᱮᱥᱮ ᱟᱵᱚᱣᱟᱜ ᱪᱟᱥᱵᱟᱥ ᱦᱩᱭᱩᱜᱼᱟ ᱚᱱᱟ ᱛᱮᱜᱮ ᱞᱤᱧ ᱢᱮᱱᱮᱫᱼᱟ ᱵᱤᱨᱼᱵᱩᱨᱩ ᱢᱟᱜ ᱯᱷᱟᱸᱫᱟ ᱞᱮᱱᱠᱷᱟᱱ ᱡᱚᱛᱚᱣᱟᱜ ᱜᱮ ᱩᱡᱟᱹᱲᱚᱜᱼᱟ ᱢᱟᱹᱱᱢᱤ ᱦᱚᱯᱚᱱ ᱵᱚᱱ ᱩᱡᱟᱹᱲ ᱞᱮᱱᱠᱷᱟᱱ ᱡᱚᱛᱚᱣᱟᱜ ᱩᱡᱟᱹᱲᱚᱜᱼᱟ ᱚᱱᱟ ᱠᱚ ᱵᱟᱨᱮ ᱛᱮ ᱛᱮᱦᱮᱧ ᱵᱤᱨᱼᱵᱩᱨᱩ ᱫᱚ ᱟᱞᱚᱵᱚᱱ ᱩᱡᱟᱹᱲ ᱢᱟ ᱵᱤᱨᱼᱵᱩᱨᱩ ᱫᱚᱵᱚ ᱨᱚᱦᱚᱭ ᱢᱟ ᱵᱤᱨᱼᱵᱩᱨᱩ ᱨᱮ ᱠᱩᱞ ᱵᱟᱱᱟ ᱪᱮᱴᱨᱟ ᱦᱟᱹᱛᱤ ᱮᱢᱟᱱ ᱠᱚ ᱩᱱᱠᱩᱣᱟᱜ ᱴᱷᱟᱶ ᱫᱚ ᱚᱠᱟᱨᱮ ᱛᱟᱦᱮᱱᱟ ᱩᱱᱠᱩ ᱦᱚᱸ ᱡᱮᱢᱚᱱ ᱟᱵᱚ ᱞᱮᱠᱟ ᱢᱟᱹᱱᱢᱤ ᱞᱮᱠᱟᱜᱮ ᱟᱹᱛᱩ ᱫᱤᱥᱚᱢ ᱨᱮ ᱵᱟᱝ ᱛᱟᱦᱮᱸ ᱠᱟᱛᱮᱫ ᱟᱠᱚᱣᱟᱜ ᱟᱹᱛᱩ ᱫᱤᱥᱚᱢ ᱫᱚ ᱦᱩᱭᱩᱜ ᱠᱟᱱᱟ ᱵᱤᱨᱼᱵᱩᱨᱩ ᱜᱮ ᱢᱟ ᱛᱚᱵᱮ ᱱᱚᱰᱮᱜᱮ ᱟᱹᱞᱤᱧᱟᱜ ᱠᱩᱠᱞᱤ ᱫᱚᱞᱤᱧ ᱢᱩᱪᱟᱹᱫ